ᱱᱤᱛᱳᱜ ᱥᱚᱢᱚᱭ ᱨᱮ ᱱᱚᱣᱟ ᱪᱮᱬᱮ ᱠᱚ ᱪᱮᱫ ᱞᱟᱹᱜᱤᱫ ᱪᱮᱛᱟᱱ ᱠᱚ ᱥᱮᱱᱚᱜ ᱠᱟᱱᱟ ᱟᱨ ᱟᱵᱚ ᱱᱚᱣᱟ ᱛᱤᱱᱟᱹᱜ ᱰᱷᱮᱨ ᱴᱮᱠᱱᱳᱞᱚᱡᱤ ᱵᱚᱱ ᱵᱮᱵᱷᱟᱨ ᱠᱮᱜᱼᱟ ᱢᱳᱵᱟᱭᱤᱞ ᱦᱩᱭᱮᱱᱟ ᱯᱷᱟᱭᱤᱵᱽ ᱡᱤᱵᱤ ᱯᱷᱳᱨ ᱡᱤᱵᱤ ᱠᱟᱨᱠᱷᱟᱱᱟ ᱞᱟᱱᱴ ᱚᱱᱟ ᱠᱚ ᱵᱮᱱᱟᱣ ᱮᱱᱟ ᱚᱱᱟ ᱠᱷᱟᱹᱛᱤᱨ ᱟᱹᱰᱤ ᱥᱮᱬᱟ ᱥᱮᱬᱟᱣᱟᱜ ᱴᱟᱣᱟᱨ ᱠᱚᱠᱚ ᱵᱟᱹᱭᱥᱟᱹᱣ ᱠᱮᱜᱼᱟ ᱚᱱᱟ ᱠᱷᱟᱹᱛᱤᱨ ᱜᱮ ᱪᱮᱬᱮ ᱠᱚᱫᱚ ᱵᱟᱠᱚ ᱧᱮᱞ ᱧᱟᱢᱚᱜ ᱠᱟᱱᱟ ᱟᱵᱚ ᱟᱹᱰᱤ ᱡᱷᱟᱹᱞ ᱠᱚ ᱪᱟᱞᱟᱣ ᱮᱱᱟ ᱱᱚᱜᱼᱚ ᱱᱟ ᱠᱷᱟᱹᱛᱤᱨ ᱜᱮ ᱪᱮᱬᱮ ᱠᱚᱫᱚ ᱵᱟᱠᱚ ᱧᱮᱞ ᱧᱟᱢᱚᱜ ᱠᱟᱱᱟ ᱢᱟᱲᱟᱝ ᱫᱚ ᱪᱮᱬᱮ ᱠᱚᱫᱚ ᱤᱱᱟᱹᱜ ᱠᱚ ᱧᱮᱞ ᱧᱟᱢᱚᱜᱼᱟ ᱵᱮᱥ ᱵᱮᱥ ᱪᱮᱬᱮ ᱠᱚᱠᱚ ᱧᱮᱞ ᱧᱟᱢᱚᱜᱼᱟ ᱜᱤᱫᱤ ᱦᱩᱭᱱᱟ ᱠᱩᱭᱞᱤ ᱪᱮᱬᱮ ᱦᱩᱭᱱᱟ ᱠᱚᱸᱜ ᱪᱮᱬᱮ ᱦᱩᱭᱱᱟ ᱠᱟᱹᱦᱩ ᱪᱮᱬᱮ ᱠᱚ ᱰᱮᱰᱮᱢ ᱪᱮᱬᱮ ᱠᱚ ᱡᱷᱚᱛᱚ ᱠᱚ ᱧᱮᱞᱚᱜᱼᱟ ᱛᱟᱦᱮᱱ ᱟᱨ ᱱᱤᱛᱳᱜ ᱫᱚ ᱡᱚᱵᱽ ᱠᱷᱚᱱᱟᱜ ᱱᱚᱣᱟ ᱱᱚᱣᱟ ᱵᱚᱱ ᱵᱮᱵᱷᱟᱨᱮᱜᱼᱟ ᱱᱚᱣᱟ ᱴᱮᱠᱱᱳᱞᱚᱡᱤ ᱞᱮᱯᱴᱚᱯ ᱦᱩᱭᱮᱱᱟ ᱢᱚᱵᱟᱭᱤᱞ ᱦᱩᱭᱮᱱᱟ ᱱᱚᱣᱟ ᱱᱚᱣᱟ ᱠᱚ ᱤᱫᱤ ᱠᱟᱛᱮᱫ ᱜᱮ ᱪᱮᱬᱮ ᱠᱚᱫᱚ ᱠᱚ ᱥᱟᱺᱜᱤᱧ ᱤᱫᱤᱜ ᱠᱟᱱᱟ ᱟᱹᱰᱤ ᱡᱷᱟᱹᱞ ᱵᱟᱵᱚᱱ ᱧᱮᱞ ᱧᱟᱢᱮᱫ ᱠᱚᱣᱟ ᱢᱟᱲᱟᱝ ᱫᱚᱠᱚ ᱛᱟᱦᱮᱸ ᱞᱮᱱᱟ ᱤᱱᱟᱹᱜ ᱤᱱᱟᱹᱜ ᱪᱮᱦᱨᱟ ᱪᱮᱦᱨᱟ ᱪᱮᱬᱮ ᱠᱚᱠᱚ ᱧᱮᱞ ᱧᱟᱢᱚᱜᱼᱟ ᱛᱟᱦᱮᱱ ᱱᱮᱛᱟᱨ ᱱᱮᱛᱟᱨ ᱱᱚᱣᱟ ᱠᱚ ᱦᱮᱡ ᱮᱱᱟ ᱢᱳᱵᱟᱭᱤᱞ ᱠᱚ ᱦᱮᱡ ᱮᱱᱛᱮᱜᱮ ᱛᱚ ᱪᱮᱬᱮ ᱠᱚᱦᱚᱸ ᱜᱮ ᱟᱰᱤ ᱟᱵᱚ ᱠᱷᱚᱱ ᱟᱹᱰᱤ ᱥᱟᱺᱜᱤᱧ ᱠᱚ ᱪᱟᱞᱟᱣᱮᱱᱟ ᱟᱹᱰᱤ ᱡᱷᱟᱹᱞ ᱠᱚ ᱪᱟᱞᱟᱣᱮᱱᱟ ᱢᱮᱱᱫᱚ ᱚᱱᱠᱟᱱ ᱪᱮᱬᱮ ᱠᱚᱫᱚ ᱵᱟᱵᱚᱱ ᱧᱮᱞ ᱧᱟᱢᱮᱫ ᱠᱚᱣᱟ ᱱᱤᱛᱳᱜ ᱫᱚ ᱱᱚᱜᱼᱚ ᱱᱟ ᱠᱷᱟᱹᱛᱤᱨ ᱜᱮ ᱡᱷᱟᱹᱞ ᱠᱚ ᱪᱟᱞᱟᱣ ᱮᱱᱟ